ᱫᱟᱬᱟᱱ ᱠᱚ ᱥᱮᱱ ᱠᱟᱛᱮ ᱫᱟᱬᱟᱱᱤᱭᱟᱹ ᱠᱚᱫᱚ ᱟᱭᱢᱟ ᱞᱮᱠᱟᱱ ᱪᱮᱞᱮᱧᱡᱽ ᱜᱮ ᱥᱟᱢᱟᱝ ᱦᱩᱭᱩᱜ ᱛᱟᱠᱚᱣᱟ ᱡᱮᱞᱮᱠᱟ ᱡᱚᱢ ᱴᱷᱟᱶ ᱡᱤᱨᱟᱹᱣ ᱴᱷᱟᱶ ᱥᱮ ᱛᱟᱦᱮᱸ ᱨᱮᱱᱟᱜ ᱡᱟᱭᱜᱟ ᱠᱚᱫᱚ ᱟᱹᱰᱤ ᱪᱮᱞᱮᱧᱡᱮ ᱪᱮᱞᱮᱧᱡᱽ ᱜᱮ ᱦᱩᱭᱩᱜᱼᱟ ᱪᱮᱫᱟᱜ ᱥᱮ ᱢᱤᱫᱴᱟᱝ ᱱᱟᱣᱟ ᱴᱚᱴᱷᱟ ᱮ ᱥᱮᱱ ᱠᱟᱛᱮ ᱚᱱᱟ ᱴᱚᱴᱷᱟ ᱨᱮᱱᱟᱜ ᱫᱚ ᱪᱮᱫ ᱜᱮ ᱵᱟᱝ ᱵᱟᱰᱟᱭ ᱛᱟᱦᱮᱱᱟ ᱚᱱᱟ ᱡᱟᱭᱜᱟ ᱨᱮ ᱡᱮᱞᱮᱠᱟ ᱡᱮ ᱡᱤᱨᱟᱹᱣ ᱴᱷᱟᱶ ᱚᱠᱟ ᱨᱮ ᱛᱟᱦᱮᱱᱟᱭ ᱚᱠᱚᱭ ᱥᱟᱶ ᱡᱳᱜᱟᱡᱳᱜᱽ ᱠᱟᱛᱮ ᱡᱤᱨᱟᱹᱣ ᱴᱷᱟᱶ ᱨᱮ ᱥᱮᱴᱮᱨᱚᱜᱼᱟᱭ ᱱᱟᱦᱟᱜ ᱫᱚ ᱟᱭᱢᱟ ᱡᱳᱜᱟᱡᱳᱜᱽ ᱢᱟᱫᱽᱫᱷᱚᱢ ᱥᱳᱥᱟᱞ ᱢᱮᱰᱤᱭᱟ ᱦᱩᱭ ᱠᱟᱛᱮ ᱟᱭᱢᱟ ᱪᱟᱬ ᱜᱮᱠᱚ ᱧᱟᱢᱮᱫᱟ ᱡᱤᱨᱟᱹᱣ ᱴᱷᱟᱶ ᱠᱚ ᱥᱮ ᱡᱚᱢᱟᱜ ᱡᱟᱭᱜᱟ ᱠᱚ ᱛᱚ ᱡᱟᱦᱟᱸ ᱨᱮ ᱫᱟᱬᱟᱱ ᱥᱮᱱ ᱠᱟᱛᱮ ᱧᱮᱞᱚᱜ ᱧᱮᱧᱮᱞ ᱡᱟᱭᱜᱟ ᱠᱚ ᱥᱮᱱᱚᱜ ᱞᱟᱹᱜᱤᱫ ᱚᱸᱰᱮ ᱠᱷᱚᱱ ᱜᱟᱹᱰᱤ ᱠᱚ ᱵᱷᱟᱲᱟ ᱨᱮᱱᱟᱜ ᱦᱚᱸ ᱥᱮ ᱜᱟᱹᱰᱤ ᱠᱚ ᱵᱩᱠ ᱨᱮᱱᱟᱜ ᱦᱚᱸ ᱟᱹᱰᱤ ᱟᱭᱢᱟ ᱮᱴᱠᱮᱴᱚᱬᱮ ᱨᱮ ᱧᱮᱧᱮᱞᱤᱭᱟᱹᱭ ᱥᱮᱴᱮᱨᱚᱜᱼᱟ